ᱵᱮᱝᱜᱚᱞ ᱨᱮᱭᱟᱜ ᱞᱟᱠᱪᱟᱨ ᱥᱮ ᱱᱟᱜᱟᱢ ᱳᱭᱛᱤᱦᱟᱥᱤᱠ ᱫᱤᱠ ᱥᱮ ᱵᱷᱳᱜᱳᱞᱤᱠ ᱫᱤᱠ ᱫᱤᱭᱮ ᱵᱟᱱᱟᱨ ᱥᱮᱫ ᱛᱮᱜᱮ ᱟᱹᱰᱤ ᱟᱸᱴ ᱥᱚᱨᱮᱥ ᱜᱮᱭᱟ ᱪᱮᱫᱟᱜ ᱥᱮ ᱚᱱᱱᱟ ᱚᱱᱱᱚ ᱮᱥᱴᱮᱴ ᱠᱷᱚᱱ ᱟᱵᱚ ᱵᱮᱝᱜᱚᱞ ᱨᱮᱭᱟᱜ ᱫᱚ ᱟᱹᱰᱤ ᱛᱟᱜᱲᱟ ᱜᱮᱭᱟ ᱡᱚᱛᱚ ᱠᱤᱪᱷᱩ ᱫᱤᱠ ᱫᱤᱭᱮ ᱜᱮ ᱟᱹᱰᱤ ᱛᱟᱜᱽᱲᱟ ᱜᱮᱭᱟ ᱵᱤᱵᱷᱤᱱᱱᱚ ᱡᱮᱞᱟ ᱨᱮᱭᱟᱜ ᱨᱟᱦᱟ ᱟᱞᱟᱫᱟ ᱛᱟᱦᱮᱱ ᱨᱮᱦᱚᱸ ᱠᱤᱱᱛᱩ ᱢᱩᱞ ᱠᱷᱩᱱᱴᱤ ᱜᱚᱲᱟ ᱫᱚ ᱟᱹᱰᱤ ᱛᱟᱜᱽᱲᱟ ᱜᱮᱭᱟ